ᱟᱞᱮ ᱵᱷᱟᱨᱚᱛ ᱫᱤᱥᱚᱢᱨᱮ ᱡᱚᱛᱚᱠᱷᱚᱱ ᱞᱟᱹᱠᱛᱤᱭᱟᱱ ᱯᱚᱨᱚᱵ ᱠᱚᱫᱚ ᱦᱩᱭᱩᱜ ᱠᱟᱱᱟ ᱡᱚᱛᱚ ᱠᱷᱚᱱ ᱞᱟᱴᱩ ᱯᱚᱨᱚᱵ ᱫᱚ ᱦᱩᱭᱩᱜ ᱠᱟᱱᱟ ᱥᱚᱦᱨᱟᱭ ᱚᱱᱟ ᱫᱚ ᱯᱳᱥ ᱢᱟᱥᱞᱮ ᱢᱟᱱᱟᱣᱟ ᱟᱨ ᱚᱱᱟ ᱟᱨᱚ ᱢᱮᱱᱟᱜᱼᱟ ᱚᱱᱟ ᱠᱚ ᱫᱚ ᱡᱮᱢᱚᱱ ᱵᱟᱦᱟ ᱯᱚᱨᱚᱵ ᱚᱱᱟᱫᱚ ᱯᱷᱟᱜᱩᱱ ᱢᱟᱥ ᱞᱮ ᱢᱟᱱᱟᱣᱟ ᱟᱨ ᱢᱟᱜᱚᱜ ᱟᱞᱮ ᱚᱱᱟ ᱫᱚ ᱢᱟᱜᱽ ᱢᱟᱥᱞᱮ ᱢᱟᱜᱚᱜᱼᱟ ᱟᱨ ᱡᱟᱱᱛᱷᱟᱲᱚᱜᱼᱟᱞᱮ ᱚᱱᱟᱫᱚ ᱟᱸᱜᱷᱟᱬ ᱢᱟᱥ ᱟᱨ ᱢᱮᱱᱟᱜᱼᱟ ᱟᱥᱟᱲ ᱢᱟᱥ ᱚᱱᱟ ᱫᱚᱞᱮ ᱮᱨᱚᱜᱼᱟ ᱟᱨ ᱟᱥᱤᱱ ᱢᱟᱥ ᱢᱤᱫᱴᱮᱱ ᱯᱚᱨᱚᱵ ᱢᱮᱱᱟᱜᱼᱟ ᱚᱱᱟ ᱫᱚᱞᱮ ᱫᱟᱸᱥᱟᱭ ᱱᱤᱭᱟᱹ ᱠᱚ ᱜᱮ ᱟᱞᱮ ᱵᱷᱟᱨᱚᱛ ᱫᱤᱥᱚᱢ ᱨᱮᱫᱚ ᱞᱟᱹᱠᱛᱤᱭᱟᱱ ᱯᱚᱨᱚᱵ ᱠᱟᱱᱟ ᱥᱮ ᱚᱱᱟᱜᱮ ᱟᱹᱰᱤᱞᱮᱠᱟᱛᱮᱞᱮ ᱯᱟᱞᱟᱣ ᱦᱩᱭᱩᱜ ᱠᱟᱱᱟ